ᱵᱮᱝᱜᱚᱞ ᱨᱮᱱ ᱡᱷᱚᱛᱚ ᱠᱷᱚᱱ ᱞᱟᱹᱠᱛᱤᱭᱟᱱ ᱟᱹᱨᱤ ᱪᱟᱹᱞᱤ ᱠᱚᱫᱚ ᱵᱚᱸᱜᱟ ᱵᱳᱨᱳ ᱪᱷᱟᱹᱴᱤᱭᱟᱹᱨ ᱵᱟᱯᱞᱟ ᱵᱷᱟᱱᱰᱟᱱ ᱚᱱᱟ ᱥᱟᱶ ᱛᱮ ᱞᱟᱹᱠᱛᱤᱭᱟᱱ ᱞᱟᱠᱪᱟᱨ ᱥᱮᱨᱚᱣᱟ ᱥᱚᱨᱦᱟᱭ ᱨᱮᱫᱚ ᱥᱚᱨᱦᱟᱭ ᱫᱟᱥᱟᱸᱭ ᱪᱟᱸᱫᱚ ᱨᱮᱫᱚ ᱫᱟᱸᱥᱟᱭ ᱪᱷᱟᱹᱴᱤᱭᱟᱹᱨ ᱵᱟᱯᱞᱟ ᱵᱷᱟᱱᱰᱟᱱ ᱨᱮᱫᱚ ᱫᱚᱝ ᱫᱤᱱᱟᱹᱢ ᱜᱮ ᱥᱤᱸᱜᱟᱹᱲ ᱚᱠᱛᱚ ᱢᱮᱱᱟᱜ ᱟᱠᱟᱫᱟ ᱥᱤᱸᱜᱟᱹᱲ ᱞᱟᱜᱽᱲᱮ ᱮᱱᱮᱡ